ᱤᱧ ᱴᱷᱮᱱᱟᱜ ᱢᱩᱬᱩᱛ ᱯᱟᱵᱽᱞᱤᱠ ᱵᱮᱝᱠ ᱞᱮᱠᱟ ᱛᱮᱫᱚ ᱞᱟᱹᱭᱫᱟ ᱡᱮ ᱜᱨᱟᱢᱤᱱ ᱵᱤᱠᱟᱥ ᱵᱮᱝᱠ ᱵᱚᱱᱫᱷᱚᱱ ᱵᱮᱝᱠ ᱰᱤᱥᱴᱤᱠᱴᱼᱠᱳᱼᱚᱯᱟᱨᱮᱴᱤᱵᱷ ᱵᱮᱝᱠ ᱱᱤᱭᱟᱹ ᱠᱩᱧ ᱵᱟᱪᱷᱱᱟᱣ ᱟᱨ ᱨᱤᱱ ᱨᱤᱱ ᱟᱨ ᱵᱤᱢᱟ ᱞᱟᱹᱜᱤᱫ ᱟᱨᱡᱤ ᱥᱟᱠᱟᱢ ᱞᱟᱹᱜᱤᱫ ᱨᱟᱠᱷᱟ ᱫᱚᱦᱚ ᱫᱚ ᱯᱳᱥᱴᱳ ᱚᱯᱤᱥ ᱵᱮᱝᱠ ᱠᱤᱪᱷᱩ ᱵᱤᱢᱟᱭ ᱤᱭᱟᱹᱜᱼᱟ ᱟᱨ ᱵᱤᱠᱟᱥ ᱵᱮᱝᱠ ᱦᱚᱸ ᱨᱟᱠᱷᱟ ᱫᱚᱦᱚ ᱠᱟᱛᱮᱫᱼᱮ ᱮᱢᱚᱜ ᱜᱮᱭᱟ ᱡᱩᱢᱤ ᱡᱚᱢᱟ ᱨᱮᱱᱟᱜ ᱠᱟᱜᱚᱡ ᱯᱚᱛᱨᱚ ᱰᱚᱠᱚᱢᱮᱱᱥ ᱨᱟᱠᱷᱟ ᱫᱚᱦᱚ ᱠᱟᱛᱮᱫᱼᱮ ᱮᱢᱚᱜᱼᱟ ᱩᱱᱤ ᱵᱤᱠᱟᱥ ᱵᱮᱝᱠ ᱟᱨ ᱚᱱᱟ ᱰᱤᱥᱴᱨᱤᱠ ᱠᱳᱼᱚᱯᱟᱨᱮᱴᱤᱵᱷ ᱵᱮᱝᱠ ᱟᱨ ᱟᱫᱟᱨᱥ ᱵᱮᱝᱠ ᱫᱚ ᱡᱟᱦᱟᱸᱱᱟᱜ ᱪᱟᱠᱨᱤᱼᱱᱩᱠᱨᱤ ᱵᱟᱝ ᱛᱮᱦᱮᱸ ᱞᱮᱱᱠᱷᱟᱡ ᱟᱭ ᱨᱮᱱᱟᱜ ᱥᱳᱨᱥ ᱵᱟᱝ ᱛᱮᱦᱮᱸ ᱞᱮᱱᱠᱷᱟᱡ ᱡᱟᱦᱟᱱ ᱨᱤᱱ ᱠᱚᱫᱚ ᱵᱟᱭ ᱮᱢ ᱞᱟᱹᱜᱤᱫᱚᱜᱼᱟ